ᱤᱧ ᱢᱤᱫᱴᱟᱝ ᱜᱷᱚᱴᱚ ᱜᱷᱚᱴᱚᱱᱟ ᱥᱮᱠᱷᱚᱵᱚᱨ ᱞᱟᱹᱭᱟᱫᱟ ᱡᱟᱦᱟᱸ ᱫᱚ ᱤᱧ ᱴᱷᱮᱱ ᱨᱤᱡᱷᱟᱹᱣ ᱟᱱᱟᱜ ᱢᱚᱱᱮ ᱦᱩᱭ ᱠᱟᱱᱟ ᱱᱚᱜᱚᱭ ᱪᱟᱞᱟᱣᱮᱱ ᱥᱤᱞᱫᱟᱹ ᱯᱟᱛᱟ ᱡᱟᱦᱟᱸ ᱫᱚ ᱯᱟᱴᱟᱵᱤᱱᱫᱟᱹ ᱠᱚ ᱢᱮᱛᱟᱜ ᱠᱟᱱᱟ ᱥᱟᱱᱟᱢ ᱠᱚᱜᱮ ᱵᱚᱱ ᱵᱟᱲᱟᱭ ᱜᱮᱭᱟ ᱟᱨ ᱠᱟᱛᱷᱟ ᱨᱮᱦᱚᱸ ᱢᱮᱱᱟᱜ ᱠᱟᱫᱟ ᱡᱮ ᱯᱟᱴᱟᱵᱤᱱᱫᱟᱹ ᱯᱚᱨᱚᱵᱽ ᱥᱟᱱᱛᱟᱲ ᱥᱟᱱᱛᱟᱲᱟᱜ ᱯᱚᱨᱚᱵᱽ ᱚᱸᱰᱮ ᱤᱧᱦᱚᱸ ᱜᱟᱛᱮ ᱥᱟᱞᱟᱜ ᱨᱤᱡᱟᱨᱵᱷ ᱜᱟᱹᱰᱤ ᱛᱤᱧ ᱪᱟᱞᱟᱣ ᱞᱮᱱᱟ ᱥᱮᱴᱮᱨ ᱠᱟᱛᱮᱧ ᱧᱮᱞ ᱠᱮᱫᱟ ᱟᱹᱰᱤ ᱜᱟᱱ ᱦᱚᱲ ᱠᱚ ᱡᱩᱢᱤᱫ ᱟᱠᱟᱱᱟ ᱚᱱᱟᱠᱚ ᱧᱮᱞ ᱠᱟᱛᱮᱜ ᱟᱹᱰᱤ ᱨᱟᱹᱥᱠᱟᱹ ᱜᱤᱧ ᱟᱭᱠᱟᱹᱣ ᱠᱮᱫᱟ ᱟᱞᱮᱦᱚᱸ ᱡᱷᱚᱛᱚ ᱜᱟᱛᱮ ᱢᱤᱞᱮ ᱟᱨ ᱫᱚᱠᱟᱱ ᱠᱚᱨᱮᱜ ᱞᱮ ᱫᱟᱲᱟᱵᱟᱲᱟ ᱠᱟᱫᱟᱱ ᱞᱩᱜᱽᱲᱤ ᱫᱚᱠᱟᱱ ᱟᱹᱰᱤ ᱟᱭᱢᱟ ᱫᱚᱠᱟᱱᱜᱮ ᱟᱜᱩ ᱞᱮᱫᱟ ᱠᱚ ᱟᱨᱦᱚᱸ ᱜᱟᱛᱮ ᱥᱟᱶ ᱦᱚᱸ ᱧᱟᱯᱟᱢ ᱦᱩᱭ ᱱᱟ ᱧᱟᱯᱟᱢ ᱠᱟᱛᱮᱜ ᱯᱟᱛᱟ ᱠᱚ ᱮᱱᱮᱡ ᱠᱮᱫᱟᱞᱮ ᱟᱨ ᱫᱚᱠᱟᱱ ᱨᱮ ᱡᱚᱢ ᱧᱩ ᱠᱟᱛᱮᱜ ᱟᱹᱰᱤᱜᱟᱱ ᱨᱟᱹᱥᱠᱟᱹ ᱠᱟᱛᱮᱜ ᱚᱞᱟᱜ ᱚᱲᱟᱜ ᱱᱟᱯᱟᱭ ᱵᱷᱟᱵ ᱛᱮᱜᱮᱞᱮ ᱨᱩᱣᱟᱹᱲᱮᱱᱟ